ᱱᱚᱸᱰᱮ ᱢᱮᱱ ᱠᱟᱱᱟ ᱟᱢᱟᱜ ᱴᱚᱴᱷᱟ ᱨᱮᱱ ᱯᱟᱹᱴᱷᱩᱣᱟᱹ ᱡᱟᱦᱟᱱ ᱰᱤᱜᱽᱨᱤ ᱠᱚᱦᱚᱸ ᱵᱟᱝᱡᱷᱟᱡ ᱠᱳᱨᱥ ᱫᱚ ᱫᱤᱥᱟᱹᱭᱟᱠᱚ ᱦᱮᱸ ᱥᱟᱹᱨᱤ ᱠᱟᱛᱷᱟ ᱜᱮ ᱱᱮᱛᱟᱨ ᱫᱚ ᱚᱵᱚᱥᱥᱳᱭ ᱠᱚ ᱫᱤᱥᱟᱹᱭᱟ ᱠᱟᱨᱚᱱ ᱟᱠᱚ ᱦᱚᱠᱚ ᱧᱮᱞ ᱮᱫᱟ ᱡᱮ ᱦᱟᱹᱱᱤ ᱜᱤᱫᱽᱨᱟᱹ ᱱᱚᱣᱟ ᱯᱟᱲᱦᱟᱜ ᱠᱟᱱᱟᱭ ᱱᱩᱭ ᱜᱤᱫᱽᱨᱟᱹ ᱦᱟᱱᱟ ᱯᱟᱲᱦᱟᱜ ᱠᱟᱱᱟᱭ ᱴᱷᱤᱠ ᱚᱱᱠᱟ ᱜᱮ ᱩᱱᱠᱩ ᱦᱚᱸ ᱢᱤᱫᱴᱮᱱ ᱪᱮᱥᱴᱟ ᱢᱮᱱᱟᱜ ᱛᱟᱠᱚᱭᱟ ᱩᱱᱠᱩ ᱦᱚᱠᱚ ᱫᱤᱥᱟᱹᱭᱟ ᱡᱮ ᱤᱧ ᱱᱚᱣᱟ ᱯᱟᱲᱦᱟᱣ ᱞᱮᱠᱷᱟᱡ ᱡᱮᱢᱚᱱ ᱜᱚᱱᱤᱛ ᱥᱟᱥᱛᱨᱚ ᱡᱮᱢᱚᱱ ᱮᱤᱧᱡᱤᱱᱤᱭᱟᱨᱤᱝ ᱥᱟᱥᱛᱨᱚ ᱡᱮᱢᱚᱱ ᱴᱮᱠᱱᱳᱞᱳᱡᱤ ᱥᱟᱥᱛᱨᱚ ᱦᱚᱜᱼᱚ ᱱᱟᱠᱚ ᱡᱟᱦᱟᱸ ᱢᱮᱱᱟᱜᱼᱟ ᱚᱱᱟ ᱠᱚᱫᱚ ᱚᱵᱚᱥᱥᱳᱭ ᱠᱚ ᱫᱤᱥᱟᱹᱭᱟ ᱠᱟᱨᱚᱱ ᱵᱷᱟᱨᱚᱛ ᱵᱚᱨᱥᱚ ᱥᱮ ᱱᱚᱣᱟ ᱯᱤᱨᱛᱷᱤᱵᱤ ᱪᱟᱞᱟᱣ ᱤᱫᱤᱜ ᱠᱟᱱᱟ ᱛᱤᱸᱜᱩ ᱫᱚ ᱵᱟᱹᱱᱩᱜ ᱟᱱ ᱡᱟᱨ ᱡᱚᱱᱱᱚ ᱞᱟᱦᱟ ᱛᱮᱫᱚ ᱠᱷᱟᱹᱞᱤ ᱰᱤᱜᱽᱨᱤ ᱠᱳᱨᱥ ᱯᱟᱲᱦᱟᱣ ᱠᱟᱛᱮᱫ ᱵᱤ ᱮ ᱯᱟᱥ ᱠᱟᱛᱮᱫ ᱮᱢ ᱮ ᱯᱟᱥ ᱠᱟᱛᱮᱫ ᱠᱚ ᱛᱟᱦᱮᱱ ᱠᱟᱱ ᱛᱟᱦᱮᱫ ᱱᱮᱛᱟᱨ ᱫᱚ ᱠᱤᱱᱛᱩ ᱚᱱᱟ ᱠᱷᱚᱡ ᱫᱚ ᱠᱟᱹᱴᱤᱡ ᱪᱤᱱᱛᱟᱹ ᱵᱷᱟᱵᱱᱟ ᱫᱚᱠᱚ ᱟᱞᱟᱫᱟ ᱟᱠᱟᱫᱟ ᱟᱞᱟᱫᱟ ᱟᱠᱟᱫᱟ ᱠᱚ ᱱᱚᱣᱟ ᱦᱚᱛᱮᱫ ᱛᱮ ᱮᱠᱮᱱ ᱰᱤᱜᱽᱨᱤ ᱫᱷᱟᱨᱤ ᱯᱟᱲᱦᱟᱣ ᱠᱟᱛᱮᱫ ᱫᱚ ᱩᱱᱟᱹᱜ ᱠᱟᱡ ᱨᱮ ᱵᱟᱝ ᱮ ᱮᱢ ᱮᱫᱟ ᱠᱟᱨᱚᱱ ᱫᱤᱥᱚᱢ ᱨᱮ ᱱᱟᱱᱟ ᱨᱚᱠᱚᱢ ᱠᱚᱞ ᱠᱟᱨᱠᱷᱟᱱᱟ ᱨᱮ ᱪᱟᱹᱞᱩᱜ ᱠᱟᱱᱟ ᱮᱵᱚᱝ ᱚᱸᱰᱮ ᱠᱟᱹᱢᱤ ᱞᱟᱹᱜᱤᱫ ᱛᱮᱫᱚ ᱚᱵᱚᱥᱥᱳᱭ ᱤᱧᱡᱤᱱᱤᱭᱟᱨᱤᱝ ᱠᱳᱨᱥ ᱯᱟᱲᱦᱟᱣ ᱦᱩᱭᱩᱜᱼᱟ ᱟᱨ ᱚᱝᱠᱚ ᱥᱟᱥᱛᱨᱚ ᱥᱮ ᱜᱚᱱᱤᱛ ᱥᱟᱥᱛᱨᱚ ᱡᱟᱦᱟᱸ ᱠᱚ ᱢᱮᱛᱟᱜ ᱠᱟᱱᱟ ᱚᱱᱟ ᱥᱟᱥᱛᱨᱚ ᱨᱮᱱᱟᱜ ᱦᱚᱸ ᱟᱠᱚ ᱢᱚᱱᱮ ᱵᱷᱤᱛᱨᱤ ᱨᱮ ᱵᱚᱞᱚ ᱟᱠᱟᱱᱟ ᱡᱮ ᱤᱧᱫᱚ ᱡᱩᱫᱤ ᱜᱚᱱᱤᱛ ᱥᱟᱥᱛᱨᱚ ᱫᱚ ᱡᱮ ᱵᱟᱹᱧ ᱯᱟᱲᱦᱟᱣ ᱫᱟᱲᱮᱭᱟᱜ ᱠᱷᱟᱡ ᱛᱟᱦᱚᱞᱮ ᱠᱷᱟᱡ ᱫᱚ ᱦᱳᱭ ᱛᱳ ᱟᱹᱠᱷᱤᱨ ᱫᱤᱱ ᱨᱮ ᱤᱧᱫᱚ ᱪᱟᱹᱠᱨᱤ ᱵᱟᱹᱠᱨᱤ ᱨᱮᱱᱟᱜ ᱵᱮᱵᱥᱟ ᱦᱳᱭ ᱛᱳ ᱵᱟᱝ ᱦᱩᱭ ᱫᱟᱲᱮᱭᱟᱜᱼᱟ ᱚᱱᱟ ᱦᱚᱛᱮᱫ ᱛᱮ ᱱᱮᱛᱟᱨ ᱨᱮᱱ ᱜᱤᱫᱽᱨᱟᱹ ᱫᱚ ᱥᱩᱫᱩ ᱮᱞᱷᱟ ᱫᱚ ᱵᱟᱝ ᱥᱩᱫᱩ ᱤᱧᱡᱤᱱᱤᱭᱟᱨ ᱫᱚ ᱵᱟᱝ ᱡᱚᱛᱚ ᱠᱤᱪᱷᱩ ᱨᱮᱜᱮ ᱦᱟᱢᱮᱴ ᱮᱫᱟ ᱠᱚ ᱡᱟᱛᱮ ᱵᱷᱚᱵᱤᱥᱥᱚᱛ ᱨᱮ ᱟᱠᱚᱣᱟᱜ ᱡᱤᱵᱚᱱ ᱠᱚ ᱛᱤᱸᱜᱩ ᱫᱟᱲᱮᱭᱟᱜ ᱢᱟ